ᱦᱮᱸ ᱱᱤᱛᱚᱜ ᱡᱟᱦᱟᱸ ᱥᱤᱞᱯᱚ ᱠᱚ ᱵᱮᱨᱮᱫ ᱟᱠᱟᱱᱟ ᱥᱮ ᱵᱮᱱᱟᱜ ᱠᱟᱱᱟ ᱡᱮ ᱱᱤᱛᱚᱜ ᱵᱚᱱ ᱧᱮᱞ ᱧᱟᱢᱫᱟ ᱥᱮ ᱧᱮᱞ ᱮᱫᱟᱹᱧ ᱢᱟᱱᱮ ᱠᱟᱱᱛᱷᱟ ᱨᱚᱜ ᱡᱚᱱᱚᱜ ᱜᱟᱞᱟᱝ ᱯᱟᱹᱴᱤᱭᱟᱹ ᱜᱟᱞᱟᱝ ᱟᱨ ᱢᱟᱫ ᱨᱮᱱᱟᱜ ᱵᱤᱵᱷᱤᱱᱱᱚ ᱨᱚᱠᱚᱢ ᱡᱤᱱᱤᱥ ᱵᱮᱱᱟᱜ ᱠᱟᱱᱟ ᱛᱚ ᱢᱟᱫ ᱨᱮᱱᱟᱜ ᱟᱭᱢᱟ ᱨᱚᱠᱚᱢ ᱡᱤᱱᱤᱥᱮᱧ ᱧᱮ ᱮᱫᱟ ᱵᱮᱥᱤᱨ ᱵᱷᱟᱜᱽ ᱫᱚ ᱢᱟᱫ ᱨᱮᱱᱟᱜ ᱜᱮ ᱰᱤᱡᱟᱭᱤᱱ ᱫᱚ ᱠᱚ ᱵᱮᱱᱟᱣ ᱮᱜᱟ ᱛᱚ ᱢᱚᱜᱼᱚᱭ ᱢᱟ ᱞᱟᱭᱤᱴ ᱡᱮᱨᱮᱫ ᱞᱟᱹᱜᱤᱫ ᱵᱟᱞᱵ ᱟᱨ ᱱᱚᱜᱼᱚᱭ ᱵᱚᱦᱚᱜ ᱨᱮ ᱞᱟᱜᱟᱣ ᱞᱟᱹᱜᱤᱫ ᱜᱟᱰᱟᱨ ᱠᱚ ᱠᱤᱞᱤᱯ ᱟᱨ ᱟᱨ ᱠᱚ ᱵᱮᱱᱟᱣᱮᱫᱟ ᱱᱚᱜᱼᱚᱭ ᱢᱟᱫ ᱨᱮᱱᱟᱜ ᱵᱤᱷᱤᱱᱱᱚ ᱨᱚᱠᱚᱢ ᱰᱤᱡᱟᱭᱤ ᱟᱛᱮᱫ ᱱᱚᱣᱟ ᱞᱟᱹᱣᱠᱟᱹ ᱠᱚ ᱟᱨ ᱚᱲᱟᱜ ᱠᱚ ᱟᱭᱢᱟ ᱨᱚᱠᱚᱢ ᱟᱨ ᱱᱚᱜᱼᱚᱭ ᱥᱤᱨᱚᱢ ᱨᱮᱱᱟᱜ ᱦᱚᱸ ᱚᱱᱠᱟ ᱜᱮᱠᱚ ᱵᱮᱱᱟᱣ ᱮᱜᱼᱟ ᱛᱚ ᱱᱚᱣᱟ ᱱᱚᱣᱟ ᱠᱚ ᱡᱤᱱᱤᱥ ᱠᱚ ᱵᱮᱱᱟᱣ ᱮᱜᱼᱟ ᱰᱤᱡᱟᱭᱤᱱ ᱰᱤᱡᱟᱭᱤᱱ ᱛᱚᱧ ᱢᱮᱱ ᱮᱜᱼᱟ ᱡᱚᱫᱤ ᱱᱚᱣᱟ ᱠᱚ ᱟᱨᱚ ᱵᱟᱹᱲᱛᱤ ᱧᱚᱜ ᱡᱤᱱᱤᱥ ᱰᱤᱡᱟᱭᱤᱱ ᱵᱮᱱᱟᱣ ᱠᱟᱛᱮᱫ ᱡᱟᱛᱮ ᱵᱟᱡᱟᱨ ᱨᱮ ᱡᱟᱹᱥᱛᱤ ᱟᱹᱠᱷᱨᱤᱧᱚᱜ ᱚᱱᱠᱟ ᱞᱮᱠᱟ ᱡᱤᱱᱤᱥ ᱵᱮᱱᱟᱣ ᱞᱮᱱᱠᱷᱟᱱ ᱛᱚ ᱟᱹᱰᱤ ᱵᱷᱟᱜᱤ ᱜᱮ ᱦᱳᱭ ᱠᱚᱜᱼᱟ ᱤᱧ ᱢᱮᱱᱫᱟ